ᱢᱳᱵᱟᱭᱤᱞ ᱨᱮᱱᱟᱜ ᱠᱷᱚᱵᱚᱨ ᱚᱱᱟ ᱛᱩᱨᱚᱱᱛ ᱵᱚᱱ ᱧᱟᱢᱮᱜᱼᱟ ᱨᱮᱰᱤᱭᱳ ᱦᱚᱸ ᱥᱚᱴᱷᱤᱠᱜᱮ ᱠᱷᱚᱵᱚᱨ ᱮᱢᱟᱜᱼᱟᱭ ᱟᱨ ᱡᱟᱦᱟᱸ ᱰᱚᱜᱚᱨ ᱥᱟᱠᱟᱢ ᱢᱮᱱᱟᱜᱼᱟ ᱚᱱᱟᱦᱚᱸ ᱥᱚᱴᱷᱤᱡᱜᱮ ᱠᱷᱚᱵᱚᱨ ᱮᱢᱟᱜᱼᱟᱭ ᱞᱮᱠᱤᱱ ᱡᱷᱚᱛᱚ ᱠᱷᱚᱱ ᱵᱮᱥ ᱤᱧᱫᱚ ᱰᱚᱜᱚᱨ ᱥᱟᱠᱟᱢ ᱤᱧ ᱠᱩᱥᱤᱭᱟᱜᱼᱟ ᱪᱮᱫ ᱞᱟᱹᱜᱤᱫ ᱚᱱᱟᱫᱚ ᱤᱧ ᱱᱤᱡᱮ ᱛᱤᱧ ᱯᱟᱲᱦᱟᱣᱮᱜᱼᱟ ᱟᱨ ᱯᱟᱲᱦᱟᱣ ᱨᱮ ᱚᱱᱟ ᱰᱷᱮᱨ ᱤᱧᱟᱹᱜ ᱨᱤᱰᱤᱝ ᱦᱚᱸ ᱥᱟᱹᱦᱤᱭᱚᱜ ᱠᱟᱱᱟ ᱟᱨ ᱱᱤᱭᱩᱡᱽ ᱦᱚᱸᱧ ᱧᱟᱢᱮᱜᱼᱟ ᱢᱳᱵᱟᱭᱤᱞ ᱨᱮ ᱠᱟᱵᱷᱤ ᱠᱟᱵᱷᱤ ᱯᱷᱮᱠ ᱱᱤᱭᱩᱡᱽ ᱦᱚᱸᱠᱚ ᱛᱟᱦᱮᱱᱟ ᱟᱨ ᱨᱮᱰᱤᱭᱳ ᱦᱚᱸ ᱵᱷᱟᱨᱚᱛ ᱥᱚᱨᱠᱟᱨᱟᱜ ᱡᱟᱦᱟᱸ ᱵᱤᱵᱤᱥᱤ ᱢᱮᱱᱟᱜᱼᱟ ᱚᱱᱟ ᱦᱚᱸ ᱥᱮᱭ ᱠᱷᱚᱵᱚᱨᱜᱮ ᱮᱢᱟᱭ ᱞᱮᱠᱤᱱ ᱡᱷᱚᱛᱚ ᱠᱷᱚᱱ ᱵᱮᱥ ᱰᱚᱜᱚᱨ ᱥᱟᱠᱟᱢᱜᱮ ᱤᱧᱟᱹᱜ ᱢᱮᱱᱛᱮ ᱫᱚ ᱵᱮᱥᱟ ᱟᱨ ᱢᱳᱵᱟᱭᱤᱞ ᱦᱚᱸ ᱴᱷᱤᱠ ᱜᱮᱭᱟ ᱞᱮᱠᱤᱱ ᱚᱸᱰᱮ ᱠᱟᱵᱷᱤ ᱠᱟᱵᱷᱤ ᱯᱷᱮᱠ ᱱᱤᱭᱩᱡᱽ ᱦᱚᱸ ᱦᱤᱡᱩᱜᱼᱟ ᱚᱱᱟ ᱱᱤᱭᱩᱡᱽ ᱠᱚᱛᱮ ᱦᱚᱸ ᱟᱹᱰᱤᱜᱟᱱ ᱫᱤᱠᱠᱷᱚᱛ ᱢᱮᱱᱟᱜᱼᱟ ᱞᱮᱠᱤᱱ ᱰᱚᱜᱚᱨ ᱥᱟᱠᱟᱢ ᱨᱮᱫᱚ ᱮᱠᱫᱚᱢ ᱥᱚᱴᱷᱤᱠ ᱱᱤᱭᱩᱡᱽ ᱛᱟᱦᱮᱱᱟ